ᱱᱟᱦᱟᱜ ᱢᱟᱹᱱᱢᱤ ᱫᱚ ᱞᱟᱜᱟᱱ ᱠᱟᱨᱤ ᱥᱮ ᱵᱳᱭᱜᱟᱱᱤᱠ ᱡᱩᱜᱽ ᱨᱮᱵᱚᱱ ᱵᱚᱥᱚᱵᱟᱥ ᱮᱫᱟ ᱚᱱᱟᱛᱮ ᱟᱭᱢᱟ ᱞᱮᱠᱟᱱᱟᱜ ᱠᱟᱹᱢᱤ ᱠᱚᱢᱯᱤᱭᱩᱴᱟᱨ ᱥᱮ ᱤᱱᱴᱟᱨᱱᱮᱴ ᱫᱟᱨᱟᱭᱛᱮ ᱠᱟᱹᱢᱤ ᱜᱟᱱᱚᱜᱚᱜ ᱠᱟᱱᱟ ᱡᱮᱢᱚᱱ ᱞᱟᱦᱟᱛᱮ ᱫᱚ ᱧᱮᱞ ᱟᱠᱟᱱᱟ ᱪᱟᱥᱼᱵᱟᱥ ᱠᱚᱨᱮᱜ ᱱᱟᱦᱮᱞᱛᱮ ᱥᱤ ᱠᱟᱛᱮᱜ ᱥᱮ ᱫᱟᱜ ᱟᱨᱮᱡ ᱠᱟᱛᱮᱜ ᱵᱚᱱ ᱪᱟᱥ ᱟᱵᱟᱫ ᱮᱜ ᱛᱟᱦᱮᱸᱜᱼᱟ ᱱᱮᱛᱟᱨ ᱨᱮᱱ ᱢᱟᱹᱱᱢᱤ ᱠᱚᱫᱚ ᱩᱱᱟᱹᱜ ᱠᱷᱟᱴᱟᱣ ᱫᱚ ᱵᱟᱝ ᱦᱩᱭᱩᱜ ᱠᱟᱱᱟ ᱚᱱᱟᱛᱮ ᱯᱟᱢᱯᱥᱮᱴ ᱥᱮ ᱢᱮᱥᱤᱱ ᱠᱚ ᱩᱰᱩᱜ ᱠᱟᱱᱛᱮ ᱩᱱᱟᱹᱜ ᱠᱷᱟᱴᱟᱣ ᱫᱚ ᱠᱟᱹᱢᱤ ᱵᱟᱝ ᱦᱩᱭᱩᱜ ᱠᱟᱱ ᱛᱟᱵᱳᱱᱟ ᱚᱱᱟᱛᱮ ᱦᱚᱲᱢᱚ ᱡᱤᱨᱟᱹᱣ ᱨᱮᱦᱚᱸ ᱛᱟᱦᱮᱸ ᱠᱟᱱ ᱛᱟᱵᱳᱱᱟ ᱟᱨᱦᱚᱸ ᱧᱮᱞᱚᱜᱚᱜ ᱠᱟᱱᱟ ᱦᱳᱲᱳ ᱤᱨ ᱠᱚᱦᱚᱸ ᱥᱤᱛᱩᱝ ᱨᱮ ᱵᱟᱝ ᱵᱚᱱ ᱤᱨ ᱮᱫᱟ ᱦᱳᱲᱳ ᱤᱨ ᱢᱮᱥᱤᱱ ᱦᱚᱸ ᱩᱰᱩᱠ ᱠᱟᱱᱟ ᱱᱚᱣᱟ ᱠᱚ ᱟᱭᱢᱟ ᱞᱮᱠᱟᱱ ᱩᱯᱚᱠᱟᱨᱜᱮ ᱱᱚᱣᱟ ᱴᱮᱠᱱᱳᱞᱚᱡᱤ ᱡᱩᱜᱽᱨᱮ ᱵᱚᱱ ᱠᱟᱹᱢᱤ ᱯᱟᱨᱚᱢ ᱫᱟᱲᱮᱭᱟᱜ ᱠᱟᱱᱟ